ᱦᱮᱞᱳ ᱜᱮᱥ ᱮᱡᱮᱱᱥᱤ ᱪᱮᱫ ᱞᱮᱠᱟᱱᱟᱜ ᱜᱮᱥ ᱯᱮ ᱮᱢᱟᱫᱤᱧᱟ ᱟᱨ ᱱᱮᱜᱼᱮ ᱱᱮᱠᱟᱯᱮ ᱠᱟᱹᱢᱤ ᱠᱟᱱᱟ ᱧᱮᱞ ᱵᱤᱱ ᱥᱮ ᱜᱮᱥ ᱛᱟᱵᱤᱱ ᱞᱤᱠᱮᱡᱽ ᱼᱚᱜ ᱠᱟᱱᱟ ᱟᱨ ᱱᱚᱣᱟ ᱞᱤᱠᱮᱡᱽ ᱠᱷᱟᱹᱛᱤᱨ ᱛᱮ ᱟᱞᱮ ᱫᱟᱠᱟᱼᱩᱛᱩ ᱦᱚᱸ ᱵᱟᱞᱮ ᱤᱥᱤᱱ ᱟᱠᱟᱫᱼᱟ ᱱᱮᱜᱼᱮ ᱱᱮᱠᱟᱹᱯᱮ ᱠᱟᱹᱢᱤᱭᱟ ᱠᱷᱟᱱ ᱟᱞᱮ ᱫᱚ ᱪᱮᱫ ᱞᱮᱠᱟ ᱨᱮᱞᱮ ᱫᱟᱠᱟᱼᱩᱛᱩ ᱤᱥᱤᱱᱟ ᱟᱞᱮ ᱫᱚ ᱵᱟᱞᱮ ᱵᱟᱰᱟᱭᱟ ᱱᱮᱜᱼᱮ ᱱᱮᱠᱟᱹ ᱞᱤᱠᱮᱡᱽ ᱜᱮᱥ ᱯᱮ ᱮᱢ ᱠᱟᱫᱼᱟ ᱠᱷᱟᱡ ᱫᱚ ᱡᱟᱦᱟᱸ ᱞᱮᱠᱟ ᱛᱮᱫᱚ ᱚᱲᱟᱜ ᱦᱚᱲ ᱠᱚ ᱡᱩᱞᱟᱜ ᱠᱷᱟᱡ ᱫᱚ ᱡᱚᱛᱚ ᱦᱚᱲ ᱜᱚᱡ ᱪᱟᱵᱟ ᱞᱮᱭᱟ ᱯᱮ ᱥᱮ ᱪᱮᱫ ᱵᱟᱝᱟ ᱜᱮᱥ ᱫᱚ ᱵᱚᱫᱚᱞ ᱯᱮ ᱟᱨ ᱛᱮᱦᱮᱧ ᱜᱮ ᱵᱚᱫᱚᱞ ᱯᱮ ᱟᱞᱮ ᱫᱚ ᱚᱱᱟ ᱠᱚᱫᱚ ᱵᱟᱞᱮ ᱵᱟᱲᱟᱭᱟ ᱟᱯᱮᱭᱟᱜ ᱠᱟᱹᱢᱤ ᱠᱟᱱᱟ ᱠᱤ ᱵᱮᱥ ᱛᱮ ᱵᱮᱥᱟᱜ ᱜᱮᱥ ᱮᱢ ᱢᱮᱱᱛᱮ ᱟᱨ ᱟᱯᱮ ᱵᱟᱹᱲᱤᱡᱟᱜ ᱜᱮᱥ ᱯᱮ ᱮᱢ ᱟᱠᱟᱫᱼᱟ ᱦᱮᱸ ᱟᱯᱮᱭᱟᱜ ᱱᱚᱣᱟ ᱵᱟᱹᱲᱤᱡ ᱜᱮᱥ ᱠᱷᱟᱹᱛᱤᱨ ᱛᱮ ᱟᱞᱮ ᱫᱟᱠᱟᱼᱩᱛᱩ ᱤᱥᱤᱱ ᱠᱚ ᱟᱞᱮ ᱤᱥᱤᱱᱟ ᱟᱠᱟᱫᱼᱟ ᱜᱤᱫᱽᱨᱟᱹ ᱠᱚ ᱛᱟᱞᱮ ᱠᱚ ᱨᱟᱜᱮᱫᱼᱟ ᱨᱮᱸᱜᱮᱡ ᱛᱮᱜᱮ ᱦᱮᱱᱟᱜ ᱠᱚᱣᱟ ᱛᱤᱱ ᱨᱮᱯᱮ ᱟᱹᱜᱩ ᱦᱚᱴᱚ ᱠᱟᱜᱼᱟ ᱴᱷᱟᱶᱠᱟᱹ ᱴᱷᱟᱹᱣᱠᱟᱹ ᱞᱟᱹᱭ ᱯᱮ ᱟᱞᱮ ᱫᱚ ᱵᱟᱞᱮ ᱵᱟᱰᱟᱭᱟ ᱟᱞᱮ ᱫᱚ ᱛᱮᱦᱮᱧ ᱨᱮ ᱜᱮᱥ ᱫᱚᱨᱠᱟᱨ ᱟᱨ ᱮᱠᱼᱫᱩ ᱜᱷᱚᱱᱴᱟ ᱨᱮ ᱜᱮᱥ ᱟᱹᱜᱩᱦᱚᱴᱚ ᱠᱟᱜ ᱯᱮ ᱟᱪᱷᱟ ᱴᱷᱤᱠ ᱜᱮᱭᱟ ᱮᱠᱼᱫᱩ ᱜᱷᱟᱱᱴᱟ ᱵᱟᱫᱽ ᱟᱹᱜᱩ ᱠᱟᱜ ᱯᱮ ᱤᱧ ᱫᱩᱧ ᱱᱤᱛᱳᱜ ᱤᱧ ᱫᱚᱦᱚᱭᱮᱫᱼᱟ ᱜᱤᱫᱽᱨᱟᱹ ᱠᱚ ᱛᱟᱞᱮ ᱠᱚ ᱨᱟᱜ ᱮᱫᱟ